ᱦᱮᱸ ᱦᱮᱞᱳ ᱚᱠᱚᱭᱮᱢ ᱞᱟᱹᱭᱮᱫᱼᱟ ᱡᱚᱦᱟᱨ ᱡᱚᱦᱟᱨ ᱡᱚᱦᱟᱨ ᱡᱟᱢᱫᱟ ᱟᱹᱛᱩ ᱠᱷᱚᱱ ᱦᱚᱸ ᱦᱚᱸ ᱪᱟᱢᱯᱟ ᱥᱮ ᱚᱠᱚᱭ ᱦᱳ ᱱᱚᱣᱟ ᱱᱤᱛᱚᱜᱼᱢᱟ ᱮᱠᱡᱟᱢ ᱠᱚ ᱦᱩᱭ ᱟᱠᱟᱱᱟ ᱱᱤᱛᱚᱜ ᱮᱰᱢᱤᱥᱚᱱ ᱠᱚ ᱪᱟᱹᱞᱩ ᱟᱠᱟᱱᱟ ᱟᱨ ᱮᱰᱢᱤᱥᱚᱱ ᱠᱚᱫᱚ ᱪᱟᱹᱞᱩ ᱟᱠᱟᱱᱟ ᱦᱟᱸᱜ ᱱᱤᱛᱚᱜ ᱟᱹᱰᱤ ᱩᱥᱟᱹᱨᱟᱜᱮ ᱦᱟᱸᱜ ᱟᱨᱦᱚᱸ ᱦᱟᱛᱟᱣᱮᱫ ᱠᱚᱣᱟ ᱦᱟᱸᱜ ᱟᱫᱚ ᱟᱹᱵᱤᱱ ᱦᱚᱸ ᱱᱤᱛᱚᱜ ᱮᱰᱢᱤᱥᱮᱱ ᱰᱮᱴ ᱫᱚ ᱦᱟᱸᱜ ᱯᱟᱨᱚᱢ ᱟᱠᱟᱱᱟ ᱚᱱᱠᱟ ᱫᱚ ᱫᱚ ᱟᱫᱟᱨ ᱟᱨ ᱟᱹᱵᱤᱱᱟᱜ ᱰᱮᱴ ᱚᱯᱷ ᱵᱟᱨᱛᱷ ᱟᱨ ᱯᱷᱳᱴᱳ ᱯᱷᱳᱴᱳ ᱛᱟᱦᱮᱱᱟ ᱚᱱᱟᱠᱚ ᱞᱟᱜᱟᱜᱼᱟ ᱟᱨ ᱟᱨ ᱢᱤᱫᱴᱟᱱ ᱜᱟᱨᱡᱮᱱ ᱟᱹᱜᱩ ᱛᱚᱨᱟᱭᱮᱵᱤᱱ ᱦᱚᱸ ᱜᱟᱨᱡᱮᱱ ᱫᱚ ᱚᱱᱟ ᱟᱹᱵᱤᱱ ᱯᱟᱞᱮᱫ ᱛᱟᱞᱟ ᱨᱮᱵᱤᱱ ᱵᱚᱱᱫᱚᱭᱟ ᱵᱟᱹᱵᱤᱱ ᱦᱮᱡ ᱯᱩᱨᱟᱹᱜᱼᱟ ᱦᱮᱸ ᱦᱳᱭ ᱦᱳᱭ ᱦᱮᱸᱛᱚ ᱩᱱᱤ ᱥᱟᱭᱤᱱ ᱦᱚᱪᱚᱭᱮᱭᱟ ᱨᱮᱡᱤᱥᱴᱟᱨ ᱨᱮ ᱥᱮ ᱟᱛᱨᱟ ᱨᱮᱵᱮᱱ ᱵᱷᱟᱜᱟᱜᱼᱟ ᱱᱮᱛᱟᱨᱢᱟ ᱠᱩᱲᱤ ᱜᱤᱫᱽᱨᱟᱹ ᱢᱟ ᱞᱟᱜᱮ ᱠᱚ ᱥᱠᱩᱞ ᱠᱚ ᱵᱟᱹᱜᱤᱭᱮᱫᱼᱟ ᱛᱚ ᱦᱮᱸ ᱥᱟᱲᱮ ᱫᱚᱥ ᱠᱷᱚᱱ ᱚᱱᱠᱟ ᱫᱚ ᱥᱟᱲᱮ ᱫᱚᱥ ᱠᱷᱚᱱ ᱫᱤᱱᱟᱹᱢᱜᱮ ᱟᱪᱪᱷᱟ ᱴᱷᱤᱠ ᱜᱮᱭᱟ ᱟᱹᱜᱩ ᱠᱚᱵᱤᱱ ᱥᱟᱶ ᱥᱟᱶ ᱯᱮ ᱦᱤᱡᱩᱜᱼᱟ ᱴᱷᱤᱠ ᱜᱮᱭᱟ ᱴᱷᱤᱠ ᱜᱮᱭᱟ ᱦᱮᱸ ᱴᱷᱤᱠ ᱜᱮᱭᱟᱼᱢᱟ ᱦᱮᱸ